ᱦᱮᱞᱳ ᱤᱧ ᱢᱮᱜᱷᱟ ᱠᱷᱚᱡ ᱢᱮᱱᱮᱫᱟ ᱵᱚᱱᱚ ᱜᱚᱲᱟᱢ ᱠᱷᱚᱱᱤᱡ ᱟᱢᱠᱤ ᱠᱮᱯᱴᱟᱭᱵᱟᱨ ᱢᱮᱱᱮᱫᱟ ᱤᱧ ᱢᱮᱱᱮᱫᱟ ᱡᱮ ᱦᱚᱞᱟ ᱛᱟᱞᱟ ᱧᱤᱫᱟᱹ ᱟᱹᱜᱩ ᱠᱤᱫᱤᱧᱟᱢ ᱯᱟᱱᱰᱮᱵᱮᱥᱚᱨ ᱠᱷᱚᱡ ᱮᱠᱟᱭ ᱜᱮ ᱛᱟᱦᱮᱸ ᱞᱤᱱᱟᱹᱧ ᱠᱳᱱᱳ ᱠᱷᱟᱨᱟᱯ ᱠᱟᱢ ᱵᱟ ᱠᱚᱨᱟᱣ ᱟᱠᱟᱫᱟ ᱚᱱᱟ ᱞᱟᱹᱜᱤᱫ ᱥᱟᱨᱦᱟᱣ ᱟᱹᱰᱤ ᱟᱹᱰᱤ ᱥᱟᱨᱦᱟᱣ ᱟᱯᱮ ᱞᱮᱠᱟ ᱰᱮᱨᱤ ᱦᱚᱲ ᱦᱮᱱᱟᱜ ᱠᱚᱣᱟ ᱡᱮ ᱮᱠᱟᱭ ᱠᱩᱲᱤ ᱠᱚ ᱧᱟᱢ ᱞᱟᱹᱜᱤᱫ ᱠᱷᱟᱨᱟᱯ ᱵᱮᱵᱚᱦᱟᱨ ᱠᱚ ᱠᱚᱨᱟᱣ ᱟᱠᱚ ᱞᱮᱠᱤᱱ ᱟᱢ ᱚᱱᱠᱟ ᱵᱟᱹᱪᱩᱜ ᱢᱮᱭᱟ ᱟᱢ ᱟᱹᱰᱤ ᱟᱹᱰᱤ ᱢᱚᱡᱽ ᱜᱮᱭᱟᱢ ᱟᱹᱰᱤ ᱥᱟᱨᱦᱟᱣ ᱟᱢ ᱞᱟᱹᱜᱤᱫ